ᱟᱞᱮ ᱫᱚ ᱰᱟᱹᱝᱨᱤ ᱢᱮᱨᱚᱢ ᱞᱮ ᱟᱹᱥᱩᱞ ᱠᱚᱣᱟ ᱰᱟᱹᱝᱨᱤ ᱢᱮᱨᱚᱢ ᱫᱚᱦᱚ ᱞᱟᱹᱜᱤᱫ ᱡᱟᱜᱟ ᱵᱟᱝ ᱛᱟᱦᱮᱸ ᱠᱟᱱ ᱛᱟᱞᱮᱭᱟ ᱰᱟᱹᱝᱨᱤ ᱢᱮᱨᱚᱢ ᱫᱚᱦᱚ ᱞᱟᱹᱜᱤᱫ ᱡᱟᱜᱟᱞᱮ ᱡᱩᱛ ᱠᱮᱫᱟ ᱛᱟᱨᱯᱚᱨᱮ ᱚᱱᱟ ᱨᱮᱞᱮ ᱫᱚᱦᱚᱭᱮᱫ ᱠᱚᱣᱟ ᱛᱟᱨᱯᱚᱨ ᱰᱟᱹᱝᱨᱤ ᱢᱮᱨᱚᱢ ᱛᱚᱛᱚᱞ ᱡᱟᱜᱟ ᱦᱚᱸ ᱟᱹᱰᱤ ᱦᱟᱨᱚᱱ ᱵᱟᱹᱨᱥᱟᱹ ᱥᱳᱢᱚᱭ ᱫᱚ ᱜᱚᱴᱟ ᱜᱮᱠᱚ ᱨᱚᱦᱚᱭ ᱵᱟᱲᱟᱭᱟ ᱡᱟᱜᱟ ᱠᱚᱠᱚ ᱥᱤᱭᱟ ᱠᱷᱮᱛ ᱠᱚᱠᱚ ᱥᱤᱭᱟ ᱛᱟᱨᱯᱚᱨᱮ ᱟᱹᱰᱤ ᱦᱟᱨᱚᱱ ᱟ ᱰᱤ ᱠᱚᱥᱴᱚ ᱰᱟᱝᱨᱤ ᱢᱮᱨᱚᱢ ᱛᱚᱛᱚᱞ ᱡᱟᱜᱟ ᱵᱟᱝ ᱛᱟᱦᱮᱱᱟ ᱩᱱ ᱫᱚ ᱜᱷᱟᱸᱥ ᱞᱮ ᱨᱟᱪᱟᱜ ᱟᱹᱜᱩᱣᱟᱠᱚᱣᱟ ᱟᱨ ᱞᱮ ᱡᱚᱢ ᱚᱪᱚ ᱠᱚᱣᱟ ᱰᱟᱹᱝᱨᱤᱭᱟᱜ ᱦᱚᱲᱢᱚ ᱦᱚᱸ ᱡᱚᱢᱟᱜ ᱵᱟᱝ ᱛᱮ ᱦᱚᱲᱢᱚ ᱠᱚᱦᱚᱸ ᱨᱚᱦᱚᱲ ᱪᱟᱵᱟᱜ ᱛᱟᱠᱚᱣᱟ ᱟᱨ ᱢᱮᱨᱚᱢ ᱠᱚᱦᱚᱸ ᱚᱱᱠᱟ ᱜᱮ ᱦᱚᱲᱢᱚ ᱠᱚᱦᱚᱸ ᱨᱚᱦᱚᱲ ᱪᱟᱵᱟᱜ ᱛᱟᱠᱚᱣᱟ ᱢᱚᱡᱽ ᱛᱮ ᱡᱚᱢᱟᱜ ᱧᱩᱣᱟᱜ ᱵᱟᱠᱚ ᱧᱟᱢᱟ ᱩᱱ ᱫᱚ ᱰᱟᱹᱝᱨᱤ ᱦᱚᱸᱠᱚ ᱨᱚᱦᱚᱲᱚᱜ ᱛᱟᱞᱮᱭᱟ ᱢᱮᱨᱚᱢ ᱦᱚᱸᱠᱚ ᱨᱚᱦᱚᱲᱚᱜ ᱛᱟᱞᱮᱭᱟ ᱡᱚᱛᱚ ᱜᱮᱠᱚ ᱨᱚᱦᱚᱲ ᱪᱟᱵᱟᱜ ᱛᱟᱞᱮᱭᱟ